ᱵᱨᱤᱴᱤᱥ ᱵᱤᱨᱩᱫᱽ ᱨᱮ ᱞᱟᱹᱲᱦᱟᱹᱭ ᱚᱠᱛᱚ ᱫᱚ ᱢᱚᱦᱟᱛᱢᱟ ᱜᱟᱱᱫᱷᱤ ᱥᱟᱶᱛᱮ ᱟᱭᱢᱟ ᱜᱟᱱ ᱟᱨᱦᱚᱸ ᱜᱮ ᱧᱩᱛᱩᱢᱟᱱ ᱦᱚᱲ ᱠᱚᱠᱚ ᱛᱟᱦᱮᱸ ᱞᱮᱱᱟ ᱡᱮᱢᱚᱱ ᱪᱮᱫ ᱥᱩᱵᱷᱟᱥ ᱪᱚᱱᱫᱨᱚ ᱵᱳᱥ ᱡᱚᱦᱚᱨᱞᱟᱞ ᱱᱮᱦᱨᱩ ᱵᱷᱚᱜᱚᱛ ᱥᱤᱝ ᱟᱨᱦᱚᱸ ᱱᱚᱝᱠᱟ ᱟᱵᱚ ᱦᱚᱲ ᱨᱮ ᱵᱤᱨ ᱥᱤᱫᱩ ᱠᱟᱱᱩ ᱵᱤᱨᱥᱟ ᱢᱩᱱᱰᱟ ᱯᱷᱩᱞᱚ ᱡᱷᱟᱱᱚ ᱟᱨᱦᱚᱸ ᱚᱱᱠᱟ ᱜᱮ ᱟᱭᱢᱟ ᱠᱚ ᱛᱟᱦᱮᱸ ᱞᱮᱱᱟ ᱡᱟᱦᱟᱸᱭ ᱪᱮᱫ ᱵᱨᱤᱴᱤᱥ ᱵᱤᱨᱩᱫᱽ ᱨᱮ ᱞᱟᱹᱲᱦᱟᱹᱭ ᱞᱟᱜ ᱟᱠᱚ ᱟᱨ ᱚᱱᱠᱟ ᱡᱟᱦᱟᱱᱟᱜ ᱟᱱᱫᱳᱞᱚᱱ ᱵᱤᱥᱚᱭ ᱠᱚᱢᱟ ᱵᱟᱹᱧ ᱟᱸᱡᱚᱢ ᱟᱠᱟᱼᱟᱜ ᱮᱠᱷᱟᱱ ᱟᱵᱚ ᱡᱟᱦᱟᱸ ᱛᱤᱱᱟᱹᱜ ᱜᱮ ᱱᱩᱠᱩ ᱵᱤᱨ ᱠᱚ ᱛᱟᱦᱮᱸ ᱞᱮᱱᱟ ᱞᱟᱹᱲᱦᱟᱹᱭ ᱵᱟᱠᱷᱨᱟ ᱩᱱᱠᱩ ᱤᱫᱤ ᱛᱮᱜᱮ ᱟᱵᱚ ᱱᱚᱣᱟ ᱯᱷᱩᱨᱜᱟᱹᱞ ᱠᱚ ᱦᱟᱛᱟᱣ ᱞᱟᱜᱼᱟ ᱟᱵᱚ ᱱᱚᱣᱟ ᱫᱤᱥᱚᱢ ᱠᱚ ᱟᱡᱟᱫ ᱞᱟᱜ ᱛᱟᱦᱮᱸᱫ